ᱥᱟᱱᱛᱟᱲᱤ ᱯᱟᱹᱨᱥᱤ ᱮᱴᱟᱜ ᱯᱟᱹᱨᱥᱤ ᱦᱤᱛᱮᱛᱮ ᱪᱮᱫ ᱞᱮᱠᱟ ᱮᱥᱮᱨ ᱟᱠᱟᱱᱟ ᱚᱱᱟ ᱠᱟᱛᱷᱟ ᱫᱚ ᱱᱚᱣᱟ ᱠᱟᱱᱟ ᱡᱮ ᱥᱟᱱᱛᱟᱲᱤ ᱯᱟᱹᱨᱥᱤ ᱫᱚ ᱟᱹᱰᱤᱜᱟᱱ ᱦᱚᱲ ᱵᱟᱝᱠᱚ ᱠᱩᱥᱤᱦᱟᱜᱼᱟ ᱚᱱᱟᱛᱮ ᱚᱱᱟ ᱵᱟᱝ ᱫᱚᱦᱚ ᱥᱟᱱᱟ ᱠᱚᱣᱟ ᱟᱨ ᱟᱵᱚ ᱱᱚᱣᱟ ᱡᱷᱟᱨᱠᱷᱚᱱ ᱯᱚᱱᱚᱛ ᱨᱮᱫᱚ ᱦᱤᱱᱫᱤ ᱯᱟᱹᱨᱥᱤᱜᱮ ᱟᱹᱰᱤ ᱡᱟᱹᱥᱛᱤ ᱠᱟᱭᱛᱮ ᱫᱚ ᱪᱟᱞᱟᱜ ᱠᱟᱱᱟ ᱚᱱᱟᱛᱮ ᱥᱟᱱᱟᱢ ᱞᱮᱠᱟᱱ ᱦᱚᱲ ᱜᱮ ᱦᱤᱱᱫᱤ ᱯᱟᱹᱨᱥᱤ ᱛᱮ ᱚᱞᱚᱜ ᱯᱟᱲᱦᱟᱣ ᱠᱚ ᱪᱷᱩᱴᱟᱹᱣᱟᱠᱟᱱᱟ ᱟᱨ ᱟᱠᱚ ᱦᱚᱸ ᱚᱱᱟᱜᱮ ᱠᱚ ᱠᱩᱥᱤᱭᱟᱜ ᱠᱟᱱᱟ ᱚᱱᱟ ᱞᱟᱜᱟᱱ ᱛᱮ ᱟᱵᱚ ᱱᱚᱣᱟ ᱥᱟᱱᱛᱟᱲᱤ ᱯᱟᱹᱨᱥᱤ ᱫᱚ ᱠᱚ ᱦᱤᱨᱠᱷᱟᱹᱦᱟᱜ ᱜᱮᱭᱟ ᱟᱨ ᱡᱟᱦᱟᱸ ᱥᱟᱱᱛᱟᱲᱤ ᱯᱟᱹᱨᱥᱤ ᱟᱵᱚ ᱨᱚᱨᱚᱲ ᱦᱚᱲ ᱦᱚᱸᱠᱚ ᱦᱤᱨᱠᱷᱟᱹᱦᱟᱵᱚᱱ ᱜᱮᱭᱟ ᱥᱮ ᱡᱟᱦᱟᱭ ᱥᱮᱪᱮᱫᱚᱜ ᱠᱟᱱᱟᱭ ᱥᱟᱱᱛᱟᱲᱤ ᱯᱟᱹᱨᱥᱤᱨᱮ ᱩᱱᱤ ᱦᱚᱸ ᱟᱹᱰᱤ ᱵᱟᱹᱲᱤᱡ ᱜᱮᱠᱚ ᱧᱮᱞᱮᱭᱟ ᱚᱱᱟ ᱞᱟᱜᱟᱱ ᱛᱮ ᱥᱟᱱᱛᱟᱲᱤ ᱯᱟᱹᱨᱥᱤ ᱨᱚᱨᱚᱲ ᱦᱚᱲ ᱫᱚᱠᱚ ᱠᱚᱢ ᱜᱮᱭᱟ ᱥᱮ ᱚᱞᱚᱜ ᱦᱚᱲ ᱦᱚᱸᱠᱚ ᱠᱚᱢ ᱜᱮᱭᱟ ᱟᱨ ᱟᱵᱚᱠᱚ ᱛᱟᱞᱟᱨᱮᱦᱚᱸ ᱚᱱᱟ ᱢᱮᱱᱟᱜ ᱜᱮᱭᱟ ᱚᱱᱟᱛᱮ ᱥᱟᱱᱛᱟᱲᱤ ᱯᱟᱹᱨᱥᱤ ᱵᱟᱝ ᱠᱟᱛᱮ ᱦᱤᱱᱫᱤ ᱯᱟᱹᱨᱥᱤ ᱛᱮᱜᱮ ᱡᱟᱹᱥᱛᱤ ᱠᱟᱭᱠᱚ ᱚᱞᱯᱟᱲᱦᱟᱜ ᱠᱟᱱᱟ ᱟᱨ ᱚᱱᱟᱛᱮᱜᱮ ᱚᱞ ᱯᱟᱲᱦᱟᱣ ᱠᱟᱛᱮᱱ ᱢᱮᱱᱟᱜ ᱟᱠᱟᱫ ᱠᱚᱜᱮᱭᱟ ᱥᱟᱱᱛᱟᱲᱤ ᱯᱟᱹᱨᱥᱤ ᱫᱚᱠᱚ ᱟᱲᱤᱥᱟᱜ ᱠᱟᱱᱟ